ᱦᱮᱞᱳ ᱦᱮᱸ ᱤᱧ ᱢᱮᱱᱫᱟ

ᱢᱮᱱᱫᱟᱹᱧ ᱜᱟᱹᱰᱤ ᱯᱷᱟᱸᱠᱟ ᱢᱮᱱᱟᱜ ᱛᱟᱢᱟ ᱥᱮ ᱵᱟᱝ ᱦᱮᱸ ᱟᱞᱮ ᱛᱮᱞᱠᱟᱹᱯᱤ ᱵᱟᱨᱱᱤ ᱜᱷᱟᱴᱞᱮ ᱪᱟᱞᱟᱜᱼᱟ ᱯᱮᱫᱤᱱ ᱞᱟᱹᱜᱤᱫ ᱛᱳ ᱟᱫᱚ ᱚᱱᱟᱜᱮᱧ ᱢᱮᱱᱫᱟ ᱛᱤᱱᱟᱹᱜ ᱠᱟᱛᱮᱫ ᱵᱷᱟᱲᱟ ᱞᱟᱜᱟᱼᱟ ᱦᱮᱸ ᱟᱞᱮ ᱪᱷᱚᱼᱥᱟᱛ ᱡᱚᱱᱞᱮ ᱪᱟᱞᱟᱜ ᱠᱟᱱᱟ ᱟᱫᱚ ᱞᱟᱹᱭᱢᱮ ᱛᱤᱱᱟᱹᱜ ᱦᱩᱭᱩᱜ ᱠᱟᱱᱟ ᱛᱤᱱᱟᱹᱜ ᱠᱟᱛᱮᱢ ᱦᱟᱛᱟᱣᱟ ᱯᱮᱫᱤᱱ ᱨᱮ ᱩᱱᱟᱹᱜ ᱜᱟᱱ ᱛᱮᱨᱚ ᱪᱳᱫᱽᱫᱚ ᱦᱟᱡᱟᱨ ᱳᱨᱮ ᱵᱟᱯᱨᱮ ᱩᱱᱟᱹᱜ ᱰᱷᱮᱨᱫᱚ ᱟᱞᱚᱢ ᱦᱟᱛᱟᱣᱟ ᱪᱷᱚ ᱦᱟᱡᱟᱨ ᱦᱟᱛᱟᱣ ᱛᱟᱞᱮᱢᱮ ᱦᱮᱸ ᱟᱨ ᱵᱟᱝᱠᱷᱟᱱ ᱫᱚ ᱥᱮᱨᱚᱠᱚᱢ ᱦᱩᱭᱩᱜ ᱠᱷᱟᱱ ᱟᱢ ᱜᱮᱞᱮ ᱤᱫᱤ ᱢᱮᱭᱟ ᱴᱷᱤᱠᱴᱷᱟᱠ ᱫᱟᱢ ᱞᱟᱹᱭᱢᱮ ᱟᱨ ᱵᱟᱝᱠᱷᱟᱱ ᱫᱚ ᱮᱴᱟᱜ ᱦᱚᱲᱞᱮ ᱧᱮᱞ ᱠᱚᱣᱟ ᱩᱱᱟᱹᱜ ᱰᱷᱮᱨ ᱜᱚᱱᱚᱝᱫᱚ ᱟᱞᱚᱢ ᱞᱟᱹᱭᱟ ᱟᱞᱮ ᱞᱮ ᱮᱢᱟᱢᱟ ᱟᱴ ᱦᱟᱡᱟᱨᱞᱮ ᱮᱢᱟᱢᱟ ᱤᱱᱟᱹ ᱠᱷᱚᱱ ᱵᱟᱹᱲᱛᱤᱫᱚ ᱟᱫᱚ ᱟᱞᱚᱢ ᱠᱷᱚᱡᱚᱜᱼᱟ ᱦᱮᱸ ᱯᱮᱫᱤᱱ ᱫᱚ ᱯᱮᱫᱤᱱ ᱜᱮ ᱛᱟᱦᱮᱱ ᱦᱩᱭᱩᱜᱼᱟ ᱯᱮᱫᱤᱱ ᱯᱮ ᱧᱤᱫᱟᱹ ᱛᱟᱦᱮᱱ ᱦᱩᱭᱩᱜᱼᱟ ᱫᱤᱭᱮ ᱦᱤᱡᱩᱜ ᱦᱩᱭᱩᱜᱼᱟ ᱫᱚᱥ ᱦᱟᱡᱟᱨ ᱫᱚᱥ ᱦᱟᱡᱟᱨᱫᱚ ᱟᱞᱚ ᱤᱧᱢᱟᱧ ᱢᱮᱱᱮᱫ ᱠᱟᱱ ᱟᱴ ᱦᱟᱡᱟᱨ ᱫᱚᱥ ᱦᱟᱡᱟᱨᱫᱚ ᱟᱞᱚ ᱟᱞᱚ ᱟᱞᱚ ᱟᱴ ᱦᱟᱡᱟᱨᱛᱮ ᱨᱮᱵᱮᱱ ᱢᱮ ᱴᱷᱤᱠ ᱜᱮᱭᱟ ᱛᱟᱭᱢᱛᱮ ᱱᱟᱦᱟᱜ ᱞᱟᱹᱭᱟᱹᱧ ᱢᱮ ᱠᱷᱚᱵᱚᱨ ᱴᱷᱤᱠ ᱜᱮᱭᱟ